ᱟᱞᱮ ᱫᱚ ᱨᱮᱸᱜᱮᱡ ᱦᱚᱲ ᱠᱟᱱᱟᱞᱮ ᱟᱞᱮ ᱫᱚ ᱵᱟᱡᱟᱨ ᱠᱷᱚᱱ ᱰᱟᱝᱨᱤ ᱠᱚ ᱦᱟᱛᱟᱣ ᱟᱹᱜᱩ ᱠᱟᱛᱮᱫ ᱞᱮ ᱟᱹᱥᱩᱞ ᱠᱚᱣᱟ ᱟᱨ ᱩᱱᱠᱩ ᱜᱮ ᱜᱩᱯᱤ ᱠᱚᱣᱟᱞᱮ ᱟᱨ ᱞᱮ ᱥᱟᱸᱜᱮ ᱦᱚᱪᱚ ᱠᱚᱣᱟ ᱩᱱᱠᱩ ᱜᱮᱞᱮ ᱟᱹᱠᱷᱨᱤ ᱠᱚᱣᱟ ᱢᱮᱨᱚᱢ ᱠᱚᱞᱮ ᱟᱹᱥᱩᱞ ᱠᱚᱣᱟ ᱟᱨ ᱢᱮᱨᱚᱢ ᱠᱚᱦᱚᱸ ᱞᱮ ᱥᱟᱸᱜᱮ ᱦᱚᱪᱚ ᱟᱠᱚᱣᱟ ᱩᱱᱠᱩ ᱜᱮᱞᱮ ᱢᱟᱨᱟᱝ ᱠᱟᱛᱮᱫ ᱠᱚ ᱦᱚᱯᱚᱱ ᱠᱚᱣᱟ ᱠᱟᱹᱥᱤ ᱠᱚᱠᱚ ᱵᱮᱱᱟᱜᱼᱟ ᱩᱱᱠᱩ ᱠᱚᱜᱮ ᱞᱮ ᱟᱹᱠᱷᱨᱤᱧ ᱠᱚᱣᱟ ᱟᱴ ᱦᱟᱡᱟᱨ ᱫᱚᱥ ᱦᱟᱡᱟᱨ ᱚᱱᱠᱟ ᱢᱮᱨᱚᱢ ᱠᱷᱟᱹᱥᱤᱭᱟᱜ ᱫᱟᱢ ᱠᱚ ᱦᱮᱱᱟᱜᱼᱟ ᱟᱨ ᱥᱤᱢ ᱠᱚᱦᱚᱸ ᱞᱮ ᱠᱤᱨᱤᱧ ᱟᱹᱜᱩ ᱠᱚᱣᱟ ᱵᱟᱡᱟᱨ ᱠᱷᱚᱱ ᱩᱱᱠᱩ ᱦᱚᱸᱞᱮ ᱟᱹᱥᱩᱞ ᱠᱟᱛᱮᱫ ᱞᱮ ᱰᱷᱮᱨ ᱠᱚᱣᱟ ᱥᱟᱸᱜᱮ ᱠᱟᱛᱮᱫ ᱟᱨ ᱩᱱᱠᱩ ᱜᱮᱞᱮ ᱟᱹᱠᱷᱨᱤᱧ ᱠᱚᱣᱟ ᱜᱮᱰᱮ ᱠᱚᱦᱚᱸᱞᱮ ᱠᱤᱨᱤᱧ ᱟᱹᱜᱩ ᱠᱟᱛᱮᱫ ᱞᱮ ᱟᱹᱥᱩᱞ ᱟᱠᱟᱫ ᱠᱚᱣᱟ ᱩᱱᱠᱩ ᱦᱚᱸᱞᱮ ᱰᱷᱮᱨ ᱠᱚᱣᱟ ᱩᱱᱠᱩ ᱦᱚᱸᱞᱮ ᱟᱹᱠᱷᱨᱤᱧ ᱠᱚᱣᱟ ᱯᱚᱨᱮ ᱛᱮᱫᱚ ᱥᱟᱛᱼᱟᱴ ᱦᱟᱡᱟᱨ ᱨᱮᱱ ᱞᱮ ᱯᱩᱸᱡᱤᱭᱟᱠᱟᱫ ᱠᱚᱣᱟ ᱟᱨ ᱩᱱᱠᱩ ᱜᱮᱞᱮ ᱧᱮᱞ ᱠᱚᱣᱟ ᱟᱞᱮᱫᱚ ᱨᱮᱸᱜᱮᱡ ᱦᱚᱲ ᱠᱟᱱᱟᱞᱮ ᱜᱤᱫᱽᱨᱟᱹ ᱠᱚ ᱛᱟᱞᱮ ᱦᱮᱱᱟᱜ ᱠᱚᱣᱟ ᱟᱞᱮ ᱫᱚ ᱥᱤᱛᱩᱝᱨᱮ ᱠᱟᱹᱢᱤ ᱠᱚᱦᱚᱸ ᱵᱟᱞᱮ ᱫᱟᱲᱮᱭᱟᱜᱼᱟ ᱩᱱᱠᱩ ᱠᱚᱜᱮ ᱧᱮᱞ ᱠᱟᱛᱮᱫ ᱟᱞᱮ ᱫᱚᱞᱮ ᱚᱸᱰᱮ ᱠᱷᱚᱱ ᱜᱮ ᱯᱩᱭᱥᱟᱹᱼᱴᱟᱠᱟ ᱠᱚ ᱛᱟᱞᱮ ᱦᱩᱭᱩᱜᱚᱜ ᱠᱟᱱᱟ ᱥᱩᱠᱨᱤ ᱠᱚᱦᱚᱸ ᱞᱮ ᱟᱹᱥᱩᱞ ᱟᱠᱟᱫ ᱠᱚᱣᱟ ᱥᱩᱠᱨᱤ ᱠᱚᱦᱚᱸ ᱠᱚ ᱦᱚᱯᱚᱱᱚᱜ ᱛᱟᱞᱮᱭᱟ ᱩᱱᱠᱩ ᱠᱚᱦᱚᱸᱞᱮ ᱟᱹᱠᱷᱨᱤᱧ ᱠᱚᱣᱟ ᱟᱨᱦᱚᱸ ᱚᱱᱠᱟ ᱜᱮᱞᱮ ᱫᱚᱦᱚ ᱟᱠᱟᱫ ᱠᱚᱣᱟ ᱟᱞᱮᱫᱚ ᱠᱷᱟᱹᱞᱤ ᱱᱚᱝᱠᱟ ᱢᱮᱨᱚᱢ ᱰᱟᱝᱨᱤ ᱥᱩᱠᱨᱤ ᱢᱮᱨᱚᱢ ᱵᱷᱤᱰᱤ ᱜᱩᱯᱤ ᱠᱟᱛᱮᱫ ᱞᱮ ᱰᱷᱮᱨ ᱟᱠᱟᱫ ᱠᱚᱣᱟ ᱱᱩᱠᱩ ᱱᱚᱣᱟ ᱜᱮᱛᱟᱞᱮ ᱟᱞᱮᱭᱟᱜ ᱫᱚ ᱪᱟᱥ ᱞᱮᱠᱟ ᱛᱮᱞᱮ ᱫᱚᱦᱚ ᱟᱠᱟᱫ ᱠᱚᱣᱟ ᱯᱩᱭᱥᱟᱹᱼᱴᱟᱠᱟ ᱰᱷᱮᱨᱚᱜ ᱛᱟᱞᱮᱭᱟ ᱚᱸᱰᱮ ᱠᱷᱚᱱ ᱜᱮ ᱡᱚᱢᱼᱧᱩ ᱟᱞᱮᱭᱟᱜ ᱞᱩᱜᱽᱲᱤᱼᱞᱟᱯᱚ ᱦᱩᱭᱩᱜ ᱛᱟᱞᱮᱭᱟ ᱯᱮᱲᱟ ᱚᱲᱟᱜ ᱠᱚᱞᱮ ᱪᱟᱞᱟᱜᱼᱟ